ᱠᱷᱟᱛᱲᱟ ᱴᱚᱴᱷᱟᱨᱮ ᱟᱹᱰᱤ ᱟᱭᱢᱟ ᱟ ᱛᱩ ᱢᱮᱱᱟᱜ ᱟ ᱛᱩ ᱨᱮᱱ ᱦᱚᱲ ᱦᱚᱠᱚ ᱱᱟᱯᱟᱭ ᱜᱮᱭᱟ ᱪᱮᱫᱟᱜ ᱥᱮ ᱥᱩᱨ ᱥᱩᱯᱩᱨ ᱟᱹᱛᱩ ᱢᱮᱱᱟᱜᱼᱟ ᱡᱟᱸᱦᱟᱱᱟᱜ ᱮᱴᱠᱮ ᱴᱚᱲᱮ ᱦᱩᱭ ᱞᱮᱠᱷᱟᱱ ᱟᱹᱰᱤ ᱜᱚᱲᱚ ᱥᱚᱯᱚᱦᱚᱫ ᱧᱟᱢᱚᱜ ᱜᱮᱭᱟ ᱟᱨ ᱟᱹᱛᱩ ᱨᱮᱱ ᱦᱚᱲ ᱠᱚᱣᱟᱜ ᱵᱮᱵᱚᱦᱟᱨ ᱦᱚᱸ ᱱᱟᱯᱟᱭ ᱜᱮᱛᱟ ᱠᱚᱣᱟ ᱥᱟᱹᱜᱟᱹᱭ ᱦᱚᱸ ᱱᱟᱯᱟᱭ ᱜᱮᱛᱟ ᱠᱚᱣᱟ ᱟᱨ ᱡᱚᱛᱚ ᱦᱚᱲ ᱜᱮ ᱨᱟᱹᱥᱟᱹ ᱥᱟᱞᱟᱜ ᱢᱤᱫ ᱛᱮᱠᱚ ᱛᱟᱦᱮᱸᱱᱟ